ᱦᱮᱞᱳ ᱦᱮᱸ ᱪᱮᱫ ᱮᱢ ᱞᱟᱹᱭ ᱮᱫᱟ ᱚ ᱤᱧ ᱫᱚ ᱱᱚᱣᱟ ᱟᱹᱛᱩ ᱨᱮᱱᱤᱡ ᱟᱨᱠᱤ ᱢᱟᱺᱡᱷᱤ ᱦᱟᱲᱟᱢ ᱠᱟᱱᱟᱹᱧ ᱟᱨᱠᱤ ᱪᱮᱫ ᱞᱟᱹᱭ ᱵᱩᱡᱷᱟᱹᱣᱮᱫ ᱢᱮᱭᱟ ᱢᱟ ᱞᱟᱹᱡᱭ ᱢᱮ

ᱚᱻ ᱚᱻ ᱟᱞᱮ ᱟᱹᱛᱩ ᱠᱚᱨᱮᱫᱚ ᱯᱚᱨᱚᱵᱽ ᱠᱚᱫᱚ ᱢᱳᱴᱟ ᱢᱩᱴᱤ ᱵᱷᱟᱹᱜᱤ ᱜᱮ ᱦᱩᱭᱩᱜᱼᱟ ᱡᱮᱢᱚᱱ ᱵᱟᱦᱟ ᱵᱟᱦᱟ ᱦᱚᱸ ᱦᱩᱭᱩᱜᱼᱟ ᱵᱟᱦᱟ ᱵᱚᱸᱜᱟ ᱵᱟᱦᱟᱜ ᱟᱞᱮ ᱢᱟᱜ ᱵᱟᱦᱟᱜ ᱟᱞᱮ ᱵᱟᱦᱟ ᱯᱚᱨᱚᱵᱽ ᱦᱚᱸ ᱦᱩᱭᱩᱜ ᱛᱟᱞᱮᱭᱟ ᱡᱮᱢᱚᱱ ᱯᱚᱨᱚᱵᱽ ᱮᱱᱮᱡ ᱠᱚᱦᱚᱸ ᱦᱩᱭᱩᱜ ᱜᱮᱭᱟ ᱵᱩᱡ ᱠᱮᱫᱟᱢ ᱚᱱᱟ ᱠᱚ ᱟᱨ ᱟᱹᱰᱤ ᱠᱤᱪᱷᱩ ᱯᱚᱨᱚᱵᱽ ᱠᱚ ᱦᱩᱭᱩᱜᱼᱟ ᱡᱮᱢᱚᱱ ᱥᱮᱭ ᱡᱮᱢᱚᱱ ᱥᱮᱨᱢᱟ ᱟᱪᱩᱨ ᱥᱚᱢᱚᱭ ᱡᱮᱢᱚᱱ ᱫᱟᱸᱥᱟᱭ ᱵᱚᱸᱜᱟ ᱥᱚᱢᱚᱭ ᱫᱟᱸᱥᱟᱭ ᱞᱮ ᱮᱱᱮᱡᱼᱟ ᱚᱱᱠᱟᱱ ᱯᱚᱝᱨᱚᱵᱽ ᱠᱚ ᱦᱩᱭᱩᱜᱼᱟ ᱟᱹᱛᱩ ᱨᱮᱱ ᱥᱟᱱᱟᱢ ᱦᱚᱲ ᱜᱮᱠᱚ ᱡᱚᱛᱚ ᱦᱚᱲ ᱜᱮᱠᱚ ᱮᱱᱮᱡᱼᱟ ᱛᱤᱨᱞᱟᱹ ᱦᱚᱯᱚᱱ ᱠᱚᱣᱟᱜ ᱥᱟᱯᱟᱵᱽ ᱠᱚ ᱥᱟᱯᱛᱮᱠᱚ ᱮᱱᱮᱡ ᱟᱠᱚ ᱫᱟᱸᱥᱟᱭ ᱫᱚ ᱵᱩᱡ ᱠᱮᱫᱟᱢ ᱟᱨ ᱡᱟᱦᱟᱸᱱᱟᱜ ᱡᱩᱫᱤ ᱵᱤᱥᱤᱨ ᱵᱷᱟᱜ ᱵᱤᱥᱤᱨ ᱵᱷᱟᱜ ᱫᱚ ᱯᱚᱨᱚᱵᱽ ᱫᱚ ᱦᱩᱭᱩᱜ ᱛᱟᱞᱮᱭᱟ ᱚᱱᱮ ᱥᱚᱨᱦᱟᱭ ᱥᱚᱢᱚᱭ ᱜᱮ ᱵᱤᱥᱤ ᱞᱮ ᱢᱟᱱᱟᱣ ᱵᱟᱛᱟᱣᱟ ᱟᱨᱠᱤ ᱯᱚᱨᱚᱵᱽ ᱠᱚᱫᱚ ᱟᱨᱠᱤ ᱢᱚᱬᱮ ᱥᱤᱧ ᱢᱚᱬᱮ ᱧᱚᱜ ᱢᱚᱬᱮ ᱧᱤᱫᱟᱹ ᱞᱮ ᱥᱮᱨᱧ ᱟᱸᱜᱟᱭᱟ ᱪᱮᱛᱟᱱ ᱠᱩᱞᱦᱤ ᱞᱟᱛᱟᱨ ᱠᱩᱞᱦᱤ ᱵᱩᱡ ᱠᱮᱫᱟᱢ ᱫᱩᱞ ᱫᱩᱞᱟᱣ ᱟᱞᱮ ᱴᱟᱢᱟᱠ ᱛᱩᱢᱫᱟᱜ ᱨᱤᱦᱤᱲ ᱵᱤᱫᱤᱲ ᱥᱟᱰᱮᱭᱟ

ᱟᱨ ᱯᱚᱨᱚᱵᱽ ᱠᱚᱫᱚ ᱦᱩᱭᱩᱜ ᱜᱮᱭᱟ ᱟᱹᱰᱤ ᱟᱭᱢᱟ ᱯᱚᱨᱚᱵᱽ ᱜᱮ ᱦᱩᱭᱩᱜᱼᱟ ᱵᱩᱡ ᱠᱮᱫᱟᱢ ᱟᱞᱮ ᱢᱟᱺᱡᱷᱤ ᱦᱟᱲᱟᱢ ᱦᱚᱧ ᱢᱟᱺᱡᱷᱤ ᱦᱟᱲᱟᱢ ᱠᱟᱱᱟ ᱟᱨ ᱯᱚᱨᱚᱵᱽ ᱠᱚᱦᱚᱸ ᱦᱩᱭᱩᱜ ᱜᱮᱭᱟ ᱚᱱᱠᱟ ᱜᱮ ᱟᱭᱢᱟ ᱯᱚᱨᱚᱵᱽ ᱠᱚᱜᱮ ᱡᱮᱢᱚᱱ ᱵᱟᱦᱟ ᱥᱚᱢᱚ ᱦᱩᱭᱩᱜᱼᱟ ᱵᱟᱦᱟ ᱞᱮ ᱯᱚᱨᱚᱵᱽ ᱦᱩᱭᱩᱜᱼᱟ ᱥᱚᱦᱨᱟᱭ ᱥᱚᱨᱟᱭ ᱦᱩᱭᱩᱜᱼᱟ ᱥᱚᱨᱟᱭ ᱦᱚᱞᱮ ᱯᱚᱨᱚᱵᱽ ᱵᱚᱜᱼᱟ ᱟᱨ ᱢᱟᱜᱽ ᱢᱚᱬᱮ ᱦᱚᱸ ᱦᱩᱭᱩᱜ ᱜᱮᱭᱟ ᱢᱟᱜᱽ ᱢᱚᱬᱮ ᱦᱚᱞᱮ ᱢᱟᱜᱽ ᱢᱚᱬᱮᱜᱼᱟ ᱡᱮ ᱥᱮᱨᱢᱟ ᱵᱟᱞᱮ ᱵᱟᱦᱟᱜᱼᱟ ᱩᱱ ᱥᱮᱨᱢᱟ ᱫᱚᱞᱮ ᱢᱟᱜᱽ ᱢᱚᱬᱮᱜᱼᱟ ᱟᱹᱰᱤ ᱡᱟᱠ ᱡᱚᱢᱚᱠ ᱦᱩᱭᱩᱜᱼᱟ ᱯᱮᱲᱟ ᱯᱟᱹᱲᱦᱟᱹᱜ ᱪᱟᱨ ᱠᱚᱲ ᱠᱚᱨᱮᱱ ᱠᱚ ᱦᱤᱡᱩᱜᱼᱟ ᱚᱱᱟ ᱢᱟᱜᱽ ᱢᱚᱬᱮ ᱠᱚ ᱥᱟᱹᱠᱷᱤ ᱥᱚᱵᱷᱟᱭᱟ ᱟᱹᱛᱩ ᱴᱚᱞᱟ ᱯᱟᱲᱟ ᱠᱚᱨᱮᱱ ᱯᱟᱲᱟ ᱯᱩᱲᱥᱤ ᱠᱚᱨᱮᱱ ᱦᱚᱲ ᱠᱚ ᱠᱚ ᱦᱤᱡᱩᱜᱼᱟ ᱚᱱᱟ ᱠᱚ ᱠᱚ ᱧᱮᱞᱟ ᱟᱨ ᱥᱯᱳᱨᱴ ᱠᱚᱞᱮ ᱫᱚᱦᱚᱭ ᱜᱮᱭᱟ ᱠᱳᱢᱯᱤᱴᱤᱥᱚᱱ ᱠᱚᱞᱮ ᱫᱚᱦᱚᱭ ᱜᱮᱭᱟ ᱥᱯᱳᱨᱴ ᱠᱚᱨᱮ ᱢᱟᱜᱽ ᱢᱚᱬᱮ ᱠᱚᱨᱮ ᱥᱮ ᱯᱚᱨᱚᱵᱽ ᱮᱱᱮᱡ ᱠᱚᱨᱮ ᱡᱟᱦᱟᱸᱭ ᱠᱚ ᱠᱚ ᱯᱷᱟᱥᱴ ᱥᱮᱠᱮᱱᱚᱜᱼᱟ ᱩᱱᱠᱩ ᱦᱚᱸ ᱯᱮᱨᱟᱭᱤᱡ ᱠᱚᱞᱮ ᱮᱢᱟ ᱠᱚᱣᱟ ᱵᱟᱢ ᱮᱱᱛᱮᱫ ᱫᱚ ᱵᱟᱝ ᱟᱨᱠᱤ ᱡᱚᱛᱚ ᱜᱮ ᱡᱟᱦᱟᱸ ᱛᱤᱱᱟᱹᱜ ᱠᱚ ᱦᱤᱡᱩᱜᱼᱟ ᱡᱚᱛᱚ ᱜᱮ ᱥᱚᱱᱛᱚᱱᱟ ᱞᱮᱠᱟ ᱯᱮᱨᱟᱭᱤᱡ ᱫᱚᱞᱮ ᱮᱢᱟ ᱠᱚᱣᱟ ᱦᱮᱸ ᱯᱚᱨᱚᱵᱽ ᱠᱚᱫᱚ ᱱᱟᱯᱟᱭ ᱜᱮ ᱦᱩᱭᱩᱜ ᱜᱮᱭᱟ ᱟᱨ ᱦᱤᱡᱩᱜ ᱠᱟᱱ ᱥᱮᱨᱢᱟ ᱦᱚᱸ ᱥᱮ ᱱᱤᱭᱟᱹ ᱥᱮᱨᱢᱟ ᱦᱚᱸ ᱱᱟᱯᱟᱭ ᱜᱮ ᱯᱚᱨᱚᱵᱽ ᱠᱚᱫᱚ ᱦᱩᱭ ᱪᱟᱞᱟᱣ ᱟᱠᱟᱱᱟ ᱥᱮ ᱯᱟᱨᱚᱢ ᱪᱟᱞᱟᱣ ᱟᱠᱟᱱᱟ ᱟᱹᱰᱤ ᱡᱟᱠ ᱡᱚᱢᱚᱠ ᱟᱛᱮᱫ ᱯᱚᱨᱚᱵᱽ ᱠᱚᱫᱚ ᱯᱟᱨᱚᱢ ᱪᱟᱞᱟᱣ ᱟᱠᱟᱱᱟ ᱴᱷᱤᱠ ᱜᱮᱭᱟ ᱛᱚᱵᱮ